ᱟᱞᱮᱭᱟᱜ ᱪᱟᱥ ᱫᱩᱨᱤᱵᱽ ᱠᱚ ᱵᱟᱡᱟᱨ ᱨᱮ ᱥᱮᱴᱮᱨ ᱦᱚᱪᱚᱭ ᱞᱟᱹᱜᱤᱫ ᱟᱞᱮᱭᱟᱜ ᱚᱥᱩᱵᱤᱫᱟ ᱠᱚᱫᱚ ᱦᱩᱭᱩᱜ ᱠᱟᱱᱟ ᱵᱟᱡᱟᱨ ᱨᱮ ᱡᱟᱦᱟᱸ ᱪᱟᱥ ᱟᱠᱟᱱ ᱡᱤᱱᱤᱥ ᱵᱟᱡᱟᱨ ᱞᱮ ᱤᱫᱤ ᱠᱟᱛᱮ ᱚᱱᱚ ᱥᱚᱴᱷᱤᱠ ᱫᱟᱢ ᱵᱟᱞᱮ ᱧᱟᱢᱮᱜᱼᱟ ᱵᱟᱡᱟᱨ ᱨᱮ ᱚᱱᱠᱟᱱ ᱫᱟᱞᱟᱞ ᱥᱮ ᱯᱟᱹᱭᱠᱟᱹᱨ ᱠᱚ ᱜᱮ ᱠᱚ ᱦᱟᱛᱟᱣᱮᱜᱼᱟ ᱠᱚᱢ ᱫᱟᱢ ᱛᱮ ᱟᱨ ᱟᱠᱚ ᱠᱚ ᱟᱹᱠᱷᱨᱤᱧᱮᱜᱼᱟ ᱵᱮᱥᱤ ᱫᱟᱢ ᱛᱮ ᱚᱱᱟ ᱜᱮ ᱟᱞᱮᱭᱟᱜ ᱚᱥᱩᱵᱤᱫᱟ ᱫᱚ ᱢᱟᱱᱮ ᱡᱮᱞᱮᱠᱟ ᱡᱟᱦᱟᱸ ᱪᱟᱥ ᱨᱮ ᱠᱷᱚᱨᱪᱟᱜ ᱠᱟᱱᱟ ᱚᱱᱟ ᱦᱤᱥᱟᱹᱵ ᱛᱮ ᱞᱟᱵᱽ ᱫᱚ ᱠᱷᱩᱵ ᱠᱚᱢ ᱜᱮᱞᱮ ᱧᱟᱢᱮᱜᱼᱟ ᱚᱱᱟ ᱜᱮ ᱟᱞᱮᱭᱟᱜ ᱚᱥᱩᱵᱤᱫᱟ ᱫᱚ